ᱦᱮᱞᱳ ᱫᱟᱫᱟ ᱤᱧ ᱡᱚᱵᱽᱵᱚᱞᱯᱩᱨ ᱠᱷᱚᱱᱟᱜ ᱤᱧ ᱢᱮᱱᱮᱫ ᱛᱟᱦᱮᱱᱟ ᱢᱮᱱᱮᱫ ᱛᱟᱦᱮᱱᱤᱧ ᱟᱢᱟᱜ ᱜᱟᱹᱰᱤ ᱯᱷᱟᱸᱠᱟ ᱢᱮᱱᱟᱜᱼᱟ ᱤᱧ ᱡᱷᱟᱲᱜᱨᱟᱢᱤᱧ ᱪᱟᱞᱟᱜ ᱢᱮᱱᱛᱮ ᱚ ᱛᱟᱦᱞᱮ ᱟᱹᱜᱩ ᱫᱟᱲᱮᱭᱟᱜ ᱟᱢ ᱵᱷᱟᱲᱟ ᱫᱚ ᱛᱤᱱᱟᱹᱜ ᱮᱢ ᱦᱟᱛᱟᱣ ᱛᱤᱧᱟᱹ ᱴᱷᱤᱠ ᱜᱮᱭᱟ ᱛᱟᱦᱞᱮ ᱟᱹᱜᱩᱭ ᱢᱮ ᱞᱚᱜᱚᱱ ᱫᱷᱟᱨᱟ